ᱦᱮᱸ ᱦᱮᱞᱳ ᱫᱟᱫᱟ ᱟᱯᱮ ᱴᱷᱮᱱ ᱠᱷᱚᱱ ᱡᱮ ᱤᱧ ᱟᱯᱮ ᱚᱱᱟ ᱦᱳᱴᱮᱞ ᱠᱷᱚᱱᱟᱜ ᱡᱮ ᱤᱧ ᱢᱤᱫᱴᱮᱱ ᱢᱟᱞ ᱤᱧ ᱚᱰᱟᱨ ᱞᱮᱫᱼᱟ ᱚᱱᱟ ᱫᱚ ᱵᱟᱝᱯᱮ ᱟᱹᱜᱩ ᱟᱹᱫᱤᱧᱟ ᱪᱮᱫ ᱵᱮᱯᱟᱨ ᱦᱮᱸ ᱤᱧ ᱛᱚ ᱚᱰᱟᱨ ᱤᱧ ᱮᱢ ᱠᱟᱫᱼᱟ ᱥᱮ ᱯᱮᱢᱮᱱᱴ ᱦᱚᱸᱧ ᱯᱮᱢᱮᱱᱴ ᱟᱠᱟᱫᱼᱟ ᱚᱱᱞᱟᱭᱤᱱ ᱛᱮ ᱦᱮᱸ ᱥᱮ ᱢᱟᱞ ᱟᱹᱜᱩ ᱨᱮᱭᱟᱜ ᱟᱯᱮ ᱪᱮᱫ ᱮᱸᱴᱠᱮᱴᱚᱬᱮ ᱚᱱᱠᱟ ᱦᱩᱭᱩᱜ ᱠᱟᱱ ᱛᱟᱯᱮᱭᱟ ᱟᱯᱮ ᱦᱮᱸ ᱤᱧ ᱛᱚ ᱚᱰᱟᱨ ᱤᱧ ᱮᱢ ᱟᱠᱟᱫᱟᱹᱧ ᱟᱢ ᱪᱮᱫ ᱮᱢ ᱢᱮᱱ ᱮᱫᱟ ᱤᱧᱮᱢ ᱟᱹᱜᱩ ᱟᱹᱧᱟᱹ ᱥᱮ ᱵᱟᱢ ᱟᱹᱜᱩ ᱟᱹᱧᱟᱹ ᱚᱱᱟ ᱡᱟᱦᱟᱸ ᱡᱤᱱᱤᱥ ᱤᱧ ᱚᱰᱟᱨ ᱟᱠᱟᱫᱟ ᱚᱱᱟ ᱟᱢᱮᱢ ᱟᱹᱜᱩᱭᱟ ᱥᱮ ᱵᱟᱝ ᱦᱮᱸ ᱪᱮᱫ ᱮᱢ ᱢᱮᱱ ᱮᱫᱟ ᱵᱟᱢ ᱟᱹᱜᱩᱭᱟ ᱟᱪᱪᱷᱟ ᱴᱷᱤᱠ ᱜᱮᱭᱟ ᱵᱟᱢ ᱟᱹᱜᱩᱭᱟ ᱤᱧ ᱧᱮᱞᱮᱫ ᱢᱮᱭᱟ ᱦᱮᱸᱭᱟ ᱤᱧᱤᱧ ᱧᱮᱞᱮᱫ ᱢᱮᱭᱟ ᱤᱧ ᱱᱚᱸᱜᱼᱚᱭ ᱜᱟᱯᱟ ᱜᱤᱧ ᱥᱮᱱᱚᱜ ᱠᱟᱱᱟ ᱟᱯᱮ ᱢᱮᱱᱮᱡᱟᱨ ᱴᱷᱮᱱ ᱜᱟᱞᱢᱟᱨᱟᱣ ᱤᱧ ᱪᱟᱞᱟᱜ ᱠᱟᱱᱟ ᱚᱠᱟ ᱞᱮᱠᱟᱛᱮ ᱯᱚᱭᱥᱟ ᱵᱟᱹᱧ ᱟᱹᱫᱟᱹᱭᱮᱫ ᱛᱤᱧᱟᱹ ᱧᱮᱞ ᱯᱮᱥᱮ ᱤᱧ ᱢᱮᱱᱮᱡᱟᱨ ᱴᱷᱮᱱ ᱤᱧ ᱪᱟᱞᱟᱜ ᱠᱟᱱᱟ ᱜᱟᱯᱟᱜᱮ ᱟᱨ ᱯᱚᱭᱥᱟ ᱥᱟᱱᱟᱢ ᱤᱧ ᱛᱩᱞᱟᱹᱣ ᱟᱹᱜᱩᱭᱮᱫᱟ ᱤᱧ ᱡᱟᱧ ᱯᱮᱭ ᱟᱠᱟᱫᱟ ᱥᱮᱧ ᱮᱢ ᱠᱟᱫᱼᱟ ᱚᱱᱟ ᱠᱟᱹᱣᱰᱤ ᱫᱚ ᱤᱧ ᱫᱚ ᱨᱩᱣᱟᱹᱲ ᱤᱧ ᱦᱟᱛᱟᱣ ᱮᱫ ᱛᱤᱧᱟᱹ ᱟᱨ ᱟᱢᱫᱚ ᱚᱱᱟ ᱢᱟᱞ ᱫᱚ ᱟᱢ ᱴᱷᱮᱱᱜᱮ ᱫᱚᱦᱚ ᱡᱚᱝ ᱟᱱ ᱢᱮ ᱤᱧ ᱫᱚ ᱤᱧᱟᱹᱜ ᱯᱚᱭᱥᱟ ᱜᱟᱯᱟᱧ ᱢᱮᱱᱮᱡᱟᱨ ᱥᱟᱛᱮᱜ ᱜᱚᱞᱯᱚ ᱠᱟᱛᱮᱧ ᱟᱹᱜᱩ ᱡᱚᱱᱟᱜ ᱠᱟᱱᱟ ᱴᱷᱤᱠ ᱜᱮᱭᱟ